ᱤᱧᱫᱚ ᱢᱤᱫᱴᱤᱡ ᱱᱟᱪᱚᱱᱤᱭᱟᱹ ᱠᱟᱹᱱᱟᱹᱧ ᱟᱹᱰᱤ ᱨᱟᱹᱥᱠᱟᱹ ᱠᱟᱛᱷᱟ ᱠᱟᱱᱟ ᱮᱱᱮᱡᱼᱥᱮᱨᱮᱧ ᱟᱹᱰᱤ ᱞᱮᱠᱟᱜᱮᱧ ᱵᱟᱰᱟᱭᱟ ᱫᱚᱝ ᱞᱟᱜᱽᱬᱮ ᱵᱟᱦᱟ ᱥᱚᱦᱨᱟᱭ ᱪᱮ ᱠᱟᱨᱟᱢ ᱮᱢᱟᱱ ᱠᱚᱨᱮᱱᱟᱜ ᱮᱱᱮᱡᱼᱥᱮᱨᱮᱧ ᱦᱚᱸ ᱟᱹᱰᱤ ᱱᱟᱯᱟᱭᱤᱧ ᱵᱟᱰᱟᱭᱟ ᱛᱳ ᱡᱟᱦᱟᱸ ᱞᱮᱠᱟ ᱫᱚᱝ ᱞᱟᱜᱽᱬᱮ ᱦᱩᱭᱮᱱ ᱪᱟᱦᱮ ᱵᱟᱦᱟ ᱥᱚᱦᱨᱟᱭ ᱦᱩᱭᱮᱱ ᱛᱳ ᱡᱟᱦᱟᱸ ᱛᱤᱥ ᱜᱮ ᱛᱩᱢᱫᱟᱜ ᱴᱟᱢᱟᱠ ᱨᱩᱨᱩ ᱠᱚᱲᱟ ᱠᱚᱦᱚᱸ ᱠᱚ ᱦᱚᱦᱚ ᱤᱫᱤᱭᱤᱧ ᱜᱮᱭᱟ ᱡᱮ ᱫᱮᱞᱟ ᱮᱱᱮᱡ ᱟᱵᱚᱱ ᱥᱮᱨᱮᱧ ᱟᱵᱚᱱ ᱮᱱᱠᱷᱟᱱ ᱤᱧᱫᱚ ᱪᱟᱞᱟᱣ ᱞᱮᱱ ᱠᱷᱟᱡ ᱫᱚᱧ ᱢᱟᱲᱟᱝ ᱨᱮᱜᱮ ᱮᱱᱮᱡ ᱫᱚᱧ ᱥᱟᱵᱚᱜᱼᱟ ᱟᱨ ᱤᱧ ᱡᱟᱦᱟᱸ ᱞᱮᱠᱟ ᱮᱱᱮᱡ ᱤᱧ ᱟᱹᱭᱩᱨᱟ ᱚᱱᱠᱟ ᱜᱮ ᱤᱧ ᱛᱟᱭᱚᱢ ᱨᱮᱱ ᱦᱚᱧ ᱮᱱᱮᱡ ᱦᱚᱪᱚ ᱠᱚᱣᱟ ᱟᱨ ᱥᱮᱨᱮᱧ ᱦᱚᱸ ᱟᱹᱰᱤ ᱱᱟᱯᱟᱭ ᱜᱮ ᱤᱧᱫᱚ ᱥᱮᱨᱮᱧᱟᱹᱧ ᱚᱱᱟᱛᱮ ᱡᱟᱦᱟᱸ ᱛᱤᱥ ᱜᱮ ᱱᱚᱣᱟ ᱟᱛᱳᱼᱴᱚᱞᱟ ᱨᱮᱱ ᱠᱚᱲᱟ ᱠᱚᱦᱚᱸ ᱢᱟᱱᱮ ᱨᱟᱹᱥᱠᱟᱹ ᱠᱚ ᱵᱩᱡᱷᱟᱹᱣᱟ ᱡᱮ ᱯᱷᱟᱞᱱᱟᱭ ᱦᱤᱡᱩᱜ ᱠᱷᱟᱱ ᱫᱚ ᱟᱹᱰᱤ ᱪᱮᱨᱦᱟ ᱮᱱᱮᱡᱼᱥᱮᱨᱮᱧ ᱦᱚᱸ ᱵᱩᱡᱷᱟᱹᱜᱼᱟ ᱟᱨ ᱨᱟᱹᱥᱠᱟᱹ ᱵᱩᱡᱷᱟᱹᱜᱼᱟ ᱛᱳ ᱚᱱᱟᱠᱚ ᱟᱸᱡᱚᱢ ᱵᱟᱲᱟ ᱠᱟᱛᱮᱫ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱡᱮ ᱪᱚᱞᱚ ᱦᱚᱲ ᱢᱟᱱᱮ ᱤᱧ ᱠᱚ ᱯᱟᱹᱛᱭᱟᱹᱣᱟᱹᱧ ᱠᱟᱱᱟ ᱮᱱᱮᱡᱼᱥᱮᱨᱮᱧ ᱨᱮ ᱟᱨ ᱤᱧᱫᱚ ᱮᱱᱮᱡᱼᱥᱮᱨᱮᱧ ᱨᱮᱫᱚ ᱞᱟᱡᱟᱣ ᱠᱚᱫᱚ ᱵᱟᱹᱧ ᱵᱩᱡᱷᱟᱹᱣᱟ ᱪᱮᱠᱟᱛᱮ ᱟᱵᱚ ᱥᱟᱱᱛᱟᱲ ᱦᱚᱯᱚᱱᱟᱜ ᱮᱱᱮᱡᱼᱥᱮᱨᱮᱧ ᱨᱮ ᱪᱮᱫᱮᱢ ᱞᱟᱡᱟᱜᱼᱟ ᱮᱱᱮᱡᱼᱥᱮᱨᱮᱧ ᱫᱚ ᱟᱵᱚᱣᱟᱜ ᱠᱟᱱᱟ ᱥᱮᱫᱟᱭ ᱠᱷᱚᱱᱟᱜ ᱠᱚ ᱮᱱᱮᱡᱼᱥᱮᱨᱮᱧ ᱟᱹᱜᱩ ᱟᱠᱟᱫᱟ ᱮᱱᱠᱷᱟᱱ ᱟᱞᱮ ᱫᱚᱻ ᱤᱧᱢᱟᱧ ᱮᱱᱮᱡᱼᱥᱮᱨᱮᱧ ᱜᱮᱭᱟ ᱛᱳ ᱤᱧᱨᱮᱱ ᱜᱤᱫᱽᱨᱟᱹᱼᱯᱤᱫᱽᱨᱟᱹ ᱦᱚᱸ ᱟᱹᱰᱤ ᱨᱟᱹᱥᱠᱟᱹ ᱨᱩᱥᱤᱠᱟ ᱦᱚᱲ ᱠᱟᱱ ᱜᱮᱭᱟᱞᱮ ᱡᱚᱛᱚ ᱜᱮ